ᱜᱩᱜᱳᱞ ᱜᱩᱜᱳᱞ ᱫᱚ ᱦᱩᱭᱩᱜ ᱠᱟᱱᱟ ᱢᱤᱫᱴᱤᱡ ᱠᱷᱟᱥ ᱡᱤᱱᱤᱥ ᱠᱟᱨᱚᱱ ᱜᱩᱜᱳᱞ ᱨᱮ ᱥᱳᱠ ᱢᱟᱱᱮ ᱥᱳᱵ ᱥᱳᱠ ᱥᱩᱵᱤᱫᱟ ᱢᱮᱱᱟᱜ ᱠᱟᱱᱟ ᱠᱟᱨᱚᱱ ᱜᱩᱜᱳᱞ ᱨᱮ ᱱᱤᱝᱠᱟᱱᱟᱜ ᱡᱤᱱᱤᱥ ᱠᱟᱱᱟ ᱠᱤ ᱚᱞᱚᱜ ᱯᱟᱲᱦᱟᱜ ᱫᱤᱠ ᱨᱮᱦᱚᱸ ᱥᱩᱵᱤᱫᱷᱟ ᱜᱮᱭᱟ ᱞᱳᱠᱮᱥᱮᱱ ᱫᱤᱠ ᱨᱮᱦᱚᱸ ᱥᱩᱵᱤᱫᱟ ᱜᱮᱭᱟ ᱠᱳᱱᱳ ᱫᱩᱨ ᱡᱟᱭᱜᱟ ᱪᱟᱞᱟᱜ ᱟᱢ ᱚᱱᱟ ᱨᱮᱦᱚᱸ ᱥᱩᱠ ᱜᱮᱭᱟ ᱥᱩᱵᱤᱫᱟ ᱜᱮᱭᱟ ᱡᱮᱭᱥᱮᱧ ᱢᱮᱛᱟᱢ ᱠᱟᱱᱟ ᱯᱟᱲᱦᱟᱜ ᱨᱮ ᱠᱳᱱᱳ ᱳᱣᱟᱨᱰ ᱟᱢ ᱵᱟᱢ ᱫᱟᱲᱮᱜ ᱠᱟᱱᱟ ᱜᱩᱜᱳᱞᱮᱢ ᱢᱮᱛᱟ ᱠᱮᱫᱮᱭᱟ ᱜᱩᱜᱳᱞ ᱱᱚᱣᱟ ᱳᱣᱟᱨᱰ ᱤᱧ ᱵᱟᱹᱧ ᱫᱟᱲᱮᱭᱟᱜ ᱠᱟᱱᱟ ᱠᱤ ᱜᱩᱜᱳᱞ ᱥᱚᱸᱜᱮ ᱥᱚᱝ ᱚᱱᱟ ᱳᱣᱟᱨᱰᱟ ᱥᱚᱝᱥᱳᱫᱷᱚᱱ ᱨᱤᱠᱟᱹᱭ ᱛᱟᱢᱟᱭ ᱟᱨ ᱵᱟᱰᱟᱭᱟᱢᱟ ᱴᱷᱤᱠ ᱜᱮᱭᱟ ᱟᱨ ᱜᱩᱜᱳᱞ ᱡᱮᱭᱥᱮ ᱱᱚᱶᱟ ᱦᱚᱸ ᱢᱮᱱᱟᱭ ᱡᱮ ᱟᱢ ᱡᱟᱦᱟᱸᱢ ᱪᱟᱞᱟᱜ ᱠᱟᱱᱟ ᱫᱩᱨ ᱫᱩᱨᱟᱱᱛᱚ ᱡᱟᱜᱟ ᱪᱟᱞᱟᱜ ᱠᱟᱱᱟ ᱚᱱᱟ ᱡᱟᱭᱜᱟ ᱟᱻ ᱢᱟᱱᱮ ᱟᱢ ᱵᱟᱢ ᱵᱟᱰᱟᱭᱟ ᱠᱟ ᱴᱷᱮᱡ ᱢᱮᱱᱟᱜᱼᱟ ᱠᱤᱱᱛᱩ ᱩᱱᱤ ᱞᱚᱠᱮᱥᱚᱱ ᱮᱢ ᱩᱫᱩᱜ ᱞᱮᱠᱷᱟᱱ ᱜᱩᱜᱳᱞ ᱛᱮ ᱚᱱᱟ ᱞᱚᱠᱮᱥᱚᱮᱱ ᱚᱱᱩᱡᱟᱭᱤ ᱜᱩᱜᱳᱞ ᱫᱚ ᱚᱱᱟ ᱡᱟᱭᱜᱟᱢ ᱩᱫᱩᱜ ᱢᱮᱭᱟᱭ ᱴᱷᱤᱠ ᱜᱮᱭᱟ ᱜᱩᱜᱳᱞ ᱨᱮ ᱟᱨᱚ ᱠᱤᱪᱷᱩ ᱥᱩᱠ ᱥᱩᱵᱤᱫᱟ ᱦᱚᱸ ᱢᱮᱱᱟᱜ ᱜᱮᱭᱟ ᱟᱨ ᱢᱟᱱᱮ ᱜᱩᱜᱳᱞ ᱨᱮᱫᱚ ᱢᱟᱱᱮ ᱨᱟᱥᱛᱟᱢ ᱦᱤᱨᱤᱝ ᱠᱮᱫᱟ ᱴᱷᱤᱠ ᱜᱮᱭᱟ ᱚᱱᱟ ᱨᱟᱥᱛᱟ ᱜᱳᱜᱳᱞᱮᱢ ᱥᱟᱪᱟ ᱡᱮ ᱱᱤᱭᱟᱹ ᱨᱟᱥᱛᱟᱧ ᱦᱤᱨᱤᱝ ᱠᱟᱫᱟ ᱱᱚᱶᱟ ᱨᱟᱥᱛᱟ ᱚᱠᱟᱛᱮ ᱪᱟᱞᱟᱜᱼᱟ ᱴᱷᱤᱠ ᱜᱮᱭᱟ ᱜᱩᱜᱳᱞ ᱚᱱᱟ ᱨᱟᱥᱛᱟ ᱩᱫᱩᱜ ᱢᱮᱭᱟᱭ ᱟᱨᱚ ᱜᱟᱹᱭ ᱰᱟᱝᱨᱤ ᱠᱚᱦᱚᱸ ᱜᱟᱹᱭ ᱰᱟᱝᱨᱤ ᱵᱟ ᱚᱲᱟᱜ ᱫᱩᱭᱟᱨ ᱦᱚᱸ ᱞᱮᱞ ᱥᱟᱱᱟ ᱢᱮᱭᱟ ᱡᱟᱦᱟᱸᱭᱟᱜ ᱫᱩᱨ ᱫᱩᱨᱟᱝ ᱠᱷᱚᱱᱤ ᱡᱮᱭᱥᱮ ᱟᱢ ᱱᱚᱰᱮ ᱢᱮᱱᱟᱜ ᱢᱮᱭᱟ ᱵᱚᱱᱚᱜᱨᱟᱱ ᱱᱤᱭᱩᱯᱤᱴᱷ ᱨᱮ ᱠᱤᱱᱛᱩ ᱟᱢ ᱫᱮᱣᱜᱷᱚᱨ ᱡᱤᱱᱤᱥ ᱠᱚ ᱯᱚᱛᱨᱚ ᱠᱚᱢ ᱞᱮᱞ ᱞᱟᱢᱟ ᱠᱮᱭᱪᱤᱠᱟᱢ ᱞᱮᱞᱟ ᱱᱩᱱᱟᱹᱜ ᱥᱟᱺᱜᱤᱧ ᱠᱚᱨᱮᱫᱚ ᱠᱤᱱᱛᱩ ᱜᱩᱜᱳᱞ ᱚᱱᱟ ᱟᱢᱟᱜ ᱜᱩᱜᱳᱞ ᱟᱢ ᱜᱩᱜᱳᱞ ᱠᱷᱚᱱᱤ ᱞᱳᱠᱮᱥᱚᱱᱮ ᱮᱭᱟᱭᱟᱢ ᱫᱮᱣᱜᱷᱚᱨ ᱨᱮ ᱥᱟᱨᱪ ᱞᱮᱜᱟᱭᱟᱢ ᱠᱤᱱᱛᱩ ᱫᱮᱣᱜᱷᱚᱨ ᱡᱚᱛᱚᱱᱟᱜ ᱡᱤᱱᱤᱥ ᱢᱮᱱᱟᱜᱼᱟ ᱚᱲᱟᱜ ᱫᱩᱣᱟᱹᱨ ᱨᱟᱥᱛᱟ ᱠᱟᱛᱮ ᱥᱮᱱ ᱠᱟᱱᱟ ᱨᱮ ᱞ ᱜᱟᱰᱤ ᱠᱟᱛᱮ ᱥᱮᱱ ᱠᱟᱱᱟ ᱟᱨᱚ ᱠᱤᱪᱷᱩ ᱡᱚᱛᱚ ᱠᱟᱴᱷᱮᱡ ᱢᱚᱱᱫᱤᱨ ᱢᱮᱱᱟᱜᱼᱟ ᱠᱟᱴᱷᱮᱡ ᱤᱥᱠᱩᱞ ᱢᱮᱱᱟᱜ ᱚᱠᱟᱴᱷᱮᱡ ᱠᱚᱞᱮᱡᱽ ᱢᱮᱱᱟᱜᱼᱟ ᱜᱩᱜᱳᱞ ᱨᱮ ᱥᱟᱪᱟᱢ ᱚᱱᱟ ᱠᱚ ᱡᱚᱛᱚᱥᱚᱵ ᱟᱢ ᱟᱢ ᱱᱟᱢᱟ ᱚᱲᱟᱜ ᱫᱩᱲᱩᱵ ᱠᱷᱚᱱᱤᱡ ᱜᱮ ᱜᱩᱜᱳᱞ ᱛᱮ ᱡᱚᱛᱚ ᱥᱳᱠ ᱥᱩᱵᱤᱫᱷᱟ ᱱᱟᱢᱟᱢ ᱤᱱᱟᱹᱛᱮ ᱠᱷᱟᱥ ᱠᱚᱨᱮ ᱜᱩᱜᱳᱞ ᱫᱚ ᱟᱹᱰᱤ ᱨᱟᱹᱥᱠᱟᱹᱜᱮ ᱵᱩᱡᱷᱟᱹᱜ ᱛᱮ